ᱵᱤᱜᱽᱜᱟᱱ ᱨᱮᱭᱟᱜ ᱵᱤᱜᱽᱜᱟᱱ ᱨᱮᱭᱟᱜ ᱫᱚ ᱱᱚᱣᱟᱜᱮ ᱟᱵᱚᱣᱟᱜ ᱥᱮᱪᱮᱫ ᱦᱚᱨ ᱠᱟᱱᱟ ᱟᱭᱳᱼᱵᱟᱵᱟ ᱡᱮᱢᱚᱱ ᱜᱤᱫᱟᱹᱨ ᱯᱤᱫᱟᱹᱨ ᱚᱱᱮ ᱦᱚᱨ ᱫᱤᱥᱟᱹ ᱩᱫᱩᱜ ᱚᱠᱟ ᱞᱮᱠᱟᱛᱮ ᱢᱟᱨᱟᱝ ᱦᱚᱲ ᱚᱠᱟ ᱞᱮᱠᱟ ᱵᱚᱱ ᱢᱟᱱᱟᱣ ᱵᱟᱛᱟᱣ ᱠᱚᱣᱟ ᱟᱨ ᱚᱱᱟ ᱥᱟᱶᱛᱮ ᱟᱵᱚ ᱨᱮᱱ ᱦᱚᱱ ᱦᱚᱯᱚᱱ ᱠᱚ ᱢᱟᱲᱟᱝ ᱥᱮᱫ ᱠᱚ ᱞᱟᱦᱦᱟᱜᱼᱟ ᱚᱱᱟ ᱦᱚᱨ ᱰᱟᱦᱟᱨ ᱜᱮ ᱟᱵᱚᱣᱟᱜ ᱫᱟᱹᱭᱠᱟᱹ ᱠᱟᱱᱟ ᱛᱮᱦᱮᱧ ᱱᱚᱣᱟ ᱥᱟᱶᱛᱟ ᱥᱚᱢᱟᱡᱽ ᱨᱮ ᱟᱹᱰᱤ ᱞᱮᱠᱟᱱ ᱟᱹᱨᱤᱪᱟᱹᱞᱤ ᱢᱮᱱᱟᱜ ᱛᱟᱵᱚᱱᱟ ᱛᱚᱵᱮ ᱢᱮᱱᱠᱷᱟᱱ ᱱᱚᱣᱟᱨᱮ ᱱᱚᱣᱟ ᱦᱚᱸ ᱢᱮᱱ ᱜᱟᱱᱚᱜᱼᱟ ᱛᱮᱦᱮᱧ ᱵᱩᱜᱤ ᱟᱨ ᱵᱟᱹᱲᱤᱡ ᱡᱩᱫᱤ ᱵᱟᱢ ᱫᱤᱥᱟᱹ ᱫᱟᱲᱮᱭᱟᱜᱼᱟ ᱜᱤᱫᱽᱨᱟᱹ ᱪᱤᱠᱟᱹᱢ ᱩᱫᱩᱜ ᱫᱟᱲᱮᱭᱟᱭᱟ ᱵᱩᱜᱤ ᱦᱚᱨ ᱥᱮ ᱵᱟᱹᱲᱤᱡ ᱦᱚᱨ ᱚᱱᱟ ᱠᱚ ᱵᱟᱲᱟᱭ ᱞᱟᱹᱜᱤᱫ ᱞᱟᱹᱠᱛᱤ ᱠᱟᱱᱟ ᱚᱱᱟ ᱠᱚ ᱥᱟᱨᱦᱟᱣ ᱦᱚᱸ ᱫᱚᱨᱠᱟᱨ ᱠᱟᱱ ᱛᱟᱵᱚᱱᱟ ᱛᱮᱦᱮᱧ ᱦᱩᱰᱤᱧ ᱢᱟᱨᱟᱝ ᱪᱤᱱᱦᱟᱹᱣ ᱫᱚᱨᱠᱟᱨ ᱚᱠᱚᱭ ᱫᱚ ᱚᱠᱚᱭ ᱠᱟᱱᱟᱭ ᱚᱠᱚᱭ ᱫᱚ ᱦᱩᱰᱤᱧ ᱤᱡ ᱠᱟᱱᱟᱭ ᱚᱠᱚᱭ ᱫᱚ ᱢᱟᱨᱟᱝ ᱤᱡ ᱠᱟᱱᱟᱭ ᱚᱱᱟ ᱠᱚᱦᱚᱸ ᱵᱟᱲᱟᱭ ᱫᱚᱨᱠᱟᱨ ᱛᱚᱵᱮ ᱟᱵᱚ ᱥᱟᱶᱛᱟ ᱨᱮ ᱱᱚᱝᱠᱟᱱ ᱢᱤᱢᱤᱫᱴᱟᱝ ᱱᱤᱭᱚᱢ ᱢᱮᱱᱟᱜ ᱛᱟᱵᱚᱱᱟ ᱡᱮ ᱚᱲᱟᱜ ᱫᱩᱣᱟᱹᱨ ᱨᱮ ᱱᱚᱜᱼᱚᱭ ᱥᱳᱣᱪᱟᱞᱚᱭ ᱠᱚ ᱢᱮᱱᱟᱜᱼᱟ ᱪᱮᱫᱟᱜ ᱠᱚ ᱵᱮᱱᱟᱣ ᱟᱠᱟᱫᱼᱟ ᱛᱮᱦᱮᱧ ᱚᱱᱟᱫᱚ ᱱᱟᱯᱟᱭ ᱞᱟᱹᱜᱤᱫ ᱠᱚ ᱵᱮᱱᱟᱣ ᱟᱠᱟᱫᱼᱟ ᱡᱮ ᱥᱳᱪᱟᱞᱚᱭ ᱛᱟᱦᱮᱱ ᱠᱷᱟᱱ ᱵᱟᱦᱨᱮ ᱵᱟᱭ ᱪᱟᱞᱟᱜ ᱦᱩᱭᱩᱜᱼᱟ ᱵᱟᱦᱨᱮ ᱪᱟᱞᱟᱣ ᱞᱮᱱᱠᱷᱟᱱ ᱟᱹᱰᱤ ᱠᱤᱪᱷᱩ ᱢᱟᱱᱮ ᱮᱸᱴᱠᱮᱴᱚᱬᱮ ᱦᱩᱭᱩᱜᱼᱟ ᱟᱨ ᱚᱱᱟ ᱥᱟᱶᱛᱮ ᱛᱮᱦᱮᱧ ᱱᱚᱣᱟ ᱠᱚᱫᱚ ᱟᱹᱰᱤ ᱞᱟᱹᱠᱛᱤ ᱡᱤᱱᱤᱥ ᱠᱟᱱᱟ ᱥᱳᱣᱪᱟᱞᱚᱭ